ᱤᱧᱟᱹᱜ ᱯᱚᱱᱢᱚᱛᱨᱮ ᱩᱯᱡᱟᱹᱛᱤ ᱠᱚᱣᱟᱜ ᱢᱩᱲᱩᱫ ᱡᱤᱵᱽᱠᱟᱹ ᱫᱚ ᱱᱟᱭ ᱵᱟᱲᱮ ᱱᱟᱯᱟᱭ ᱵᱟᱲᱮᱛᱮᱜᱮ ᱵᱮᱥᱜᱮ ᱢᱮᱱᱟᱜᱼᱟ ᱡᱮᱢᱚᱱ ᱟᱞᱮ ᱫᱚ ᱥᱟᱱᱛᱟᱲ ᱡᱟᱹᱛᱤ ᱦᱚᱯᱚᱱᱠᱟᱱᱟᱞᱮ ᱢᱮᱱ ᱫᱚ ᱡᱚᱛᱚ ᱠᱚᱜᱮ ᱱᱟᱦᱟᱜ ᱵᱚᱱ ᱟᱸᱡᱚᱢᱮᱫ ᱫᱚ ᱱᱩᱠᱩ ᱠᱚᱫᱚ ᱱᱟᱦᱟᱜ ᱥᱟᱱᱛᱟᱲ ᱜᱮ ᱟᱨ ᱡᱟᱦᱟᱸ ᱩᱯᱚᱡᱟᱹᱛᱤ ᱠᱟᱱᱟ ᱠᱚ ᱱᱩᱠᱩ ᱫᱚ ᱱᱟᱦᱟᱜ ᱟᱵᱚᱣᱟᱜ ᱥᱟᱱᱛᱟᱲ ᱵᱚᱫᱚᱞᱛᱮ ᱢᱮᱱ ᱫᱚ ᱪᱷᱟᱛᱤᱠ ᱠᱚᱠᱚ ᱛᱦᱮᱱᱟ ᱥᱮ ᱩᱱᱠᱩ ᱜᱮᱠᱚ ᱦᱩᱭᱩᱜᱼᱟ ᱟᱨ ᱤᱧᱫᱚᱧ ᱵᱟᱲᱟᱭ ᱟᱠᱟᱫᱼᱟ ᱡᱮ ᱥᱟᱱᱛᱟᱲ ᱡᱟᱹᱛᱤ ᱫᱚ ᱱᱩᱠᱩ ᱩᱯᱚᱡᱟᱹᱛᱤ ᱢᱮᱱᱫᱚ ᱱᱩᱠᱩ ᱪᱷᱟᱛᱤᱠ ᱠᱚ ᱥᱟᱶ ᱫᱚ ᱟᱹᱰᱤ ᱛᱚᱯᱷᱟᱛ ᱜᱮᱛᱟᱵᱚᱱᱟ ᱟᱵᱚᱣᱟᱜ ᱡᱟᱹᱛᱤᱛᱟᱵᱚᱱ ᱪᱮᱫᱟᱜ ᱥᱮ ᱡᱟᱹᱛᱤ ᱫᱷᱚᱨᱚᱢ ᱠᱷᱟᱹᱛᱤᱨ ᱛᱮᱜᱮ ᱩᱯᱚᱡᱟᱹᱛᱤᱠᱚᱣᱟᱜ ᱫᱚ ᱞᱟᱹᱲᱦᱟᱹᱭ ᱥᱮ ᱛᱟᱯᱟᱢ ᱪᱟᱞᱟᱜ ᱠᱟᱱ ᱛᱟᱦᱮᱸᱫᱼᱟ ᱟᱨ ᱡᱟᱦᱟᱸ ᱠᱤ ᱟᱵᱚᱣᱟᱜ ᱡᱟᱹᱛᱤ ᱞᱟᱹᱜᱤᱫ ᱛᱮᱫᱚ ᱱᱮᱭᱟᱣ ᱥᱮ ᱠᱷᱟᱹᱯᱟᱹᱨᱤ ᱱᱚᱣᱟ ᱠᱚᱫᱚ ᱪᱮᱫ ᱦᱚᱸ ᱵᱟᱝ ᱦᱩᱭᱩᱜ ᱠᱟᱱ ᱛᱟᱦᱮᱸᱫᱼᱟ ᱟᱨᱠᱤ ᱵᱟᱝ ᱦᱩᱭᱩᱜ ᱜᱮᱭᱟ ᱚᱱᱟ ᱠᱷᱟᱹᱛᱤᱨ ᱜᱮ ᱤᱧ ᱫᱚ ᱟᱵᱚᱣᱟᱜ ᱡᱟᱹᱛᱤ ᱥᱮ ᱩᱱᱠᱩᱣᱟᱜ ᱠᱷᱚᱱᱟᱜ ᱡᱟᱹᱛᱤ ᱵᱚᱫᱚᱞᱛᱮ ᱟᱵᱚᱣᱟᱜ ᱫᱚ ᱠᱩᱥᱤᱭᱟᱜ ᱜᱮᱭᱟ ᱟᱨ ᱩᱱᱠᱩᱣᱟᱜ ᱫᱚ ᱱᱚᱜᱼᱚᱭ ᱢᱟᱲᱟᱝ ᱠᱷᱚᱱᱟᱜ ᱱᱮᱭᱟᱣ ᱠᱷᱟᱹᱯᱟᱹᱨᱤ ᱥᱮᱱ ᱦᱤᱡᱩᱜ ᱠᱟᱱᱜᱮ ᱛᱟᱦᱮᱸᱫᱼᱟ ᱟᱨ ᱵᱟᱝ ᱫᱚ ᱱᱚᱣᱟ ᱫᱚ ᱱᱟᱦᱟᱸᱜ ᱵᱟᱝᱜᱮ ᱢᱩᱪᱟᱹᱫᱚᱜᱼᱟ ᱥᱮᱥ ᱠᱷᱟᱱ ᱚᱱᱟ ᱠᱷᱟᱹᱛᱤᱨ ᱜᱮ ᱤᱧᱫᱚ ᱟᱵᱚᱣᱟᱜ ᱡᱟᱹᱛᱤ ᱠᱚᱫᱚ ᱟᱹᱰᱤᱜᱤᱧ ᱠᱩᱥᱤᱭᱟᱜᱼᱟ